ᱨᱮᱰᱤᱭᱳ ᱥᱮᱱᱴᱟᱨ ᱨᱮ ᱤᱧ ᱠᱩᱥᱤᱭᱟᱜ ᱟᱠᱷᱲᱟ ᱫᱚ ᱥᱟᱱᱛᱟᱲᱤ ᱨᱮᱰᱤᱭᱳ ᱮᱯᱷᱮᱢ ᱠᱚᱞᱠᱟᱛᱟ ᱱᱚᱶᱟ ᱴᱟᱜ ᱜᱤᱧ ᱠᱩᱥᱤᱭᱟᱜᱼᱟ ᱚᱱᱟᱫᱚ ᱫᱤᱱᱟᱹᱢ ᱫᱤᱱ ᱠᱷᱚᱵᱚᱨ ᱵᱷᱟᱹᱜᱤ ᱵᱟᱹᱲᱤᱡ ᱟᱜᱟᱢ ᱱᱟᱜᱟᱢ ᱨᱮᱭᱟᱜ ᱥᱟᱛᱟᱢᱠᱚ ᱥᱟᱵ ᱟᱛᱮᱠᱚ ᱩᱪᱷᱟᱹᱱ ᱟᱹᱜᱩᱭᱮᱫᱟ ᱤᱧᱫᱚ ᱨᱮᱰᱤᱭᱳ ᱟᱠᱷᱲᱟ ᱠᱩᱧ ᱠᱩᱥᱤᱭᱟᱜᱼᱟ ᱪᱮᱫᱟᱜ ᱥᱮ ᱫᱤᱱᱟᱹᱢ ᱫᱤᱱ ᱜᱷᱚᱴᱚᱱ ᱨᱮᱭᱟᱜ ᱠᱷᱮᱞᱳᱴ ᱨᱮᱭᱟᱜ ᱨᱟᱡᱽᱟᱹᱨᱤ ᱨᱮᱭᱟᱜ ᱠᱟᱛᱷᱟ ᱥᱟᱶᱛᱟ ᱱᱟᱜᱟᱢ ᱟᱜᱟᱢ ᱨᱮᱭᱟᱜ ᱠᱟᱛᱷᱟ ᱠᱚ ᱱᱚᱶᱟ ᱥᱟᱱᱛᱟᱲᱤ ᱨᱮᱰᱤᱭᱳ ᱮᱯᱷᱮᱢ ᱟᱠᱷᱲᱟ ᱛᱮᱠᱚ ᱩᱪᱷᱟᱹᱱ ᱟᱹᱜᱩᱭᱮᱫᱟ ᱚᱱᱟᱛᱮᱜᱮ ᱤᱧᱫᱚ ᱱᱚᱶᱟ ᱥᱟᱱᱛᱟᱲᱤ ᱨᱮᱰᱤᱭᱳ ᱮᱯᱷᱮᱢ ᱫᱚᱧ ᱠᱩᱥᱤᱭᱟᱜᱼᱟ